ᱦᱮᱞᱳ ᱦᱩᱸᱢ ᱦᱮᱞᱳ ᱦᱮᱸ ᱦᱮᱸ ᱦᱮᱸ ᱦᱮᱸ ᱢᱟᱱᱮ ᱪᱮᱫ ᱞᱮᱠᱟ ᱚ ᱟᱪᱪᱷᱟ ᱟᱪᱪᱷᱟ ᱟᱪᱪᱷᱟ ᱢᱟᱱᱮ ᱮᱠᱥᱤᱰᱮᱱᱴ ᱠᱟᱫᱟ ᱚ ᱡᱷᱟᱢᱮᱞᱟ ᱦᱩᱭᱩᱜ ᱠᱟᱱᱟ ᱚ ᱚ ᱟᱪᱪᱷᱟ ᱟᱪᱪᱷᱟ ᱟᱫᱚ ᱵᱟᱝ ᱟᱫᱚ ᱵᱨᱤᱡ ᱨᱮᱱᱟᱜ ᱛᱚ ᱪᱮᱫ ᱦᱚᱸ ᱵᱟᱝ ᱪᱮᱠᱟᱣ ᱠᱟᱱᱟ ᱚᱱᱟ ᱢᱟᱛᱮ ᱜᱚᱴᱟᱣ ᱠᱟᱱ ᱜᱮ ᱵᱟᱝ ᱟᱫᱮ ᱱᱤᱛ ᱱᱚᱣᱟ ᱜᱷᱚᱴᱚᱱᱟ ᱪᱮᱠᱟᱛᱮ ᱱᱟᱯᱟᱭᱚᱜᱼᱟ ᱚᱱᱟ ᱜᱮᱛᱚ ᱵᱮᱱ ᱠᱷᱚᱡᱚᱜ ᱠᱟᱱᱟ ᱛᱚ ᱟᱫᱚ ᱱᱚᱣᱟ ᱜᱮ ᱟᱹᱞᱤᱧ ᱦᱚᱸᱠᱚ ᱵᱟᱲᱟᱭ ᱦᱚᱪᱚᱣᱟᱠᱟᱫ ᱞᱤᱧ ᱜᱮᱭᱟ ᱦᱮᱸ ᱟᱹᱞᱤᱧ ᱠᱚ ᱵᱟᱲᱟᱭ ᱦᱚᱪᱚᱣᱟᱠᱟᱫ ᱞᱤᱧ ᱜᱮᱭᱟ ᱱᱚᱝᱠᱟᱱ ᱢᱤᱫᱴᱮᱡ ᱜᱷᱚᱴᱚᱱᱟ ᱜᱷᱚᱴᱟᱣ ᱠᱟᱱᱟ ᱟᱨ ᱱᱚᱜᱼᱚᱭ ᱮᱢ ᱦᱚᱸᱞᱮ ᱵᱟᱰᱟᱭ ᱦᱚᱪᱚᱭᱮᱫ ᱢᱮᱭᱟ ᱟᱨ ᱟᱹᱛᱩ ᱨᱮᱱ ᱡᱚᱛᱚ ᱦᱚᱲ ᱜᱮ ᱞᱟᱹᱭ ᱦᱩᱭᱟᱠᱟᱱᱟ ᱟᱫᱚ ᱚᱱᱟᱜᱮ ᱦᱮᱸ ᱦᱮᱸ ᱦᱩᱸ ᱦᱮᱸ ᱦᱮᱸ ᱟᱪᱪᱷᱟ ᱦᱚᱦᱚᱣᱟᱠᱟᱫ ᱠᱚ ᱚᱸᱰᱮ ᱫᱩᱲᱩᱵ ᱦᱩᱭᱩᱜᱼᱟ ᱡᱮᱱᱚ ᱚᱸᱰᱮ ᱫᱩᱲᱩᱵ ᱵᱮᱱ

ᱟᱨ ᱚᱱᱠᱟ ᱜᱮ ᱱᱮᱦᱚᱨᱚᱜᱼᱟ ᱵᱮᱱ ᱜᱷᱚᱴᱟᱱᱟ ᱜᱷᱚᱴᱟᱣ ᱠᱟᱱᱟ ᱱᱚᱣᱟ ᱫᱚ ᱮᱱᱛᱮᱫ ᱡᱟᱱᱵᱩᱡ ᱠᱟᱛᱮ ᱫᱚ ᱵᱚᱝ ᱦᱩᱭ ᱠᱟᱱᱟ ᱟᱪᱠᱟ ᱜᱮ ᱦᱩᱭ ᱟᱠᱟᱱᱟ ᱟᱨ ᱚᱱᱠᱟᱞᱮᱠᱟ ᱡᱮ ᱦᱮᱸ ᱦᱮᱸ ᱚᱱᱟ ᱠᱚᱫᱚ ᱴᱷᱤᱠ ᱜᱮᱭᱟ ᱚᱸᱰᱮ ᱟᱵᱮᱱᱟᱜ ᱜᱷᱚᱴᱚᱱᱟ ᱛᱮᱫ ᱵᱮᱱ ᱞᱟᱹᱭᱟ ᱚᱠᱟ ᱠᱚᱨᱮ ᱪᱮᱫ ᱪᱮᱠᱟᱣ ᱠᱟᱱᱟ ᱵᱟᱠᱤ ᱫᱚ ᱟᱹᱞᱤᱧ ᱞᱤᱧ ᱧᱮᱞ ᱫᱟ ᱦᱟᱸᱜ ᱠᱳᱱᱳ ᱚᱥᱩᱵᱤᱫᱷ ᱵᱟᱝ ᱦᱩᱭᱩᱜᱼᱟ ᱱᱚᱣᱟ ᱠᱚᱫᱚ ᱮᱠᱥᱤᱰᱮᱱᱴ ᱨᱮᱱᱟᱜ ᱵᱮᱯᱟᱨ ᱠᱟᱱᱟ ᱮᱠᱥᱤᱰᱮᱱᱴ ᱠᱚᱫᱚ ᱚᱠᱚᱭ ᱦᱚᱸ ᱛᱤᱥ ᱦᱚᱸ ᱵᱟᱝᱠᱚ ᱞᱟᱹᱭ ᱫᱟᱲᱮᱭᱟᱜᱼᱟ ᱞᱟᱦᱟ ᱠᱷᱚᱱ ᱫᱚ ᱴᱷᱤᱠ ᱜᱮᱭᱟ ᱟᱵᱮᱱ ᱫᱩᱲᱩᱵ ᱵᱮᱱ ᱦᱮᱸ ᱦᱮᱸ ᱦᱮᱸ ᱦᱮᱸ ᱵᱮᱥ ᱴᱷᱤᱠ ᱜᱮᱭᱟ ᱛᱟᱞᱦᱮ ᱦᱤᱡᱩᱜ ᱵᱮᱱ ᱦᱟᱸᱜ ᱦᱩᱸ ᱵᱮᱥ ᱛᱟᱞᱦᱮ ᱦᱤᱡᱩᱜ ᱵᱮᱱ ᱦᱮᱸ ᱴᱷᱤᱠ ᱜᱮᱭᱟ